ᱟᱨ ᱱᱚᱣᱟ ᱨᱮᱱᱟᱜ ᱠᱩᱠᱞᱤ ᱨᱮᱱᱟᱜ ᱞᱟᱹᱱᱟᱹᱭ ᱞᱮᱠᱟᱛᱮ ᱞᱟᱹᱭ ᱥᱚᱫᱚᱨ ᱮᱫᱟ ᱡᱮ ᱚᱞᱚᱜ ᱯᱟᱲᱦᱟᱣ ᱫᱚ ᱟᱹᱰᱤᱜᱮ ᱟᱵᱚᱣᱟᱜ ᱱᱚᱣᱟ ᱥᱟᱶᱛᱟ ᱥᱚᱢᱟᱡᱽ ᱨᱮ ᱞᱟᱹᱠᱛᱤᱭᱟᱱᱟᱜ ᱠᱟᱱᱟ ᱱᱚᱣᱟ ᱚᱞᱚᱜ ᱯᱟᱲᱦᱟᱣ ᱡᱩᱫᱤ ᱵᱟᱝᱵᱚᱱ ᱠᱚᱨᱟᱣᱟ ᱟᱹᱰᱤᱜᱟᱱ ᱜᱮ ᱟᱵᱚ ᱪᱮᱛᱟᱱ ᱨᱮ ᱟᱹᱰᱤ ᱞᱮᱠᱟᱱ ᱮᱸᱴᱠᱮᱴᱚᱬᱮ ᱥᱮᱴᱮᱨ ᱫᱟᱲᱮᱭᱟᱜᱼᱟ ᱚᱱᱟᱛᱤᱧ ᱞᱟᱹᱭᱟ ᱜᱤᱫᱽᱨᱟᱹ ᱡᱚᱠᱷᱚᱱ ᱨᱚᱲᱮ ᱥᱮᱬᱟᱭᱟ ᱩᱱ ᱠᱷᱟᱱᱜᱮ ᱚᱞᱚᱜ ᱯᱟᱲᱦᱟᱣ ᱫᱚ ᱩᱱᱠᱩ ᱫᱚ ᱮᱠᱟᱞᱜᱮ ᱥᱮᱬᱟ ᱞᱟᱹᱠᱛᱤᱭᱟ ᱫᱚᱨᱠᱟᱨᱚᱜ ᱠᱟᱱᱟ ᱚᱱᱟ ᱠᱷᱟᱹᱛᱤᱨ ᱛᱮ ᱚᱞᱚᱜ ᱯᱟᱲᱦᱟᱜ ᱥᱮᱬᱟ ᱞᱟᱹᱜᱤᱫ ᱛᱮ ᱡᱚᱛᱚᱠᱷᱚᱱ ᱢᱟᱲᱟᱝ ᱛᱤᱧ ᱞᱟᱹᱭᱟ ᱡᱮ ᱚᱲᱟᱜ ᱨᱮᱱ ᱡᱟᱦᱟᱸ ᱟᱹᱭᱩ ᱵᱟᱵᱟ ᱛᱟᱠᱚ ᱢᱮᱱᱟᱜ ᱠᱚᱣᱟ ᱩᱱᱠᱩ ᱜᱮ ᱩᱱᱠᱩ ᱜᱤᱫᱽᱨᱟᱹ ᱥᱮ ᱟᱡ ᱨᱮᱱ ᱜᱤᱫᱽᱨᱟᱹ ᱠᱚ ᱯᱟᱲᱦᱟᱣ ᱦᱚᱪᱚ ᱞᱟᱜᱟᱱ ᱛᱮ ᱩᱱᱠᱩ ᱥᱮᱛᱟᱜ ᱟᱹᱭᱩᱵ ᱫᱩᱲᱩᱵ ᱞᱟᱹᱠᱛᱤᱜ ᱠᱟᱱᱟ ᱡᱮ ᱩᱱᱠᱩ ᱚᱱᱟ ᱠᱚ ᱥᱮᱬᱟ ᱠᱚ ᱞᱟᱜᱟᱱ ᱫᱚᱨᱠᱟᱨᱚᱜ ᱠᱟᱱᱟ ᱩᱱᱠᱩ ᱡᱩᱫᱤ ᱱᱤᱛᱚᱜ ᱠᱷᱚᱱ ᱠᱟᱹᱴᱤᱡ ᱠᱷᱚᱱ ᱡᱩᱫᱤ ᱵᱟᱵᱚᱱ ᱥᱮᱬᱟ ᱟᱠᱚᱣᱟ ᱛᱟᱦᱞᱮ ᱟᱜᱟᱢ ᱫᱤᱱ ᱩᱱᱠᱩ ᱫᱚ ᱪᱮᱫᱦᱚᱸ ᱡᱟᱦᱟᱱ ᱡᱤᱱᱤᱥ ᱜᱮ ᱟᱜᱟᱢ ᱥᱮᱫ ᱵᱟᱠᱚ ᱞᱟᱦᱟ ᱫᱟᱲᱮᱭᱟᱜᱼᱟ ᱥᱮ ᱟᱹᱰᱤ ᱠᱟᱹᱢᱤᱨᱮ ᱩᱱᱠᱩ ᱠᱚ ᱮᱸᱴᱠᱮᱴᱚᱬᱮ ᱫᱟᱲᱮᱜᱼᱟ ᱚᱱᱟ ᱥᱟᱶᱼᱥᱟᱶ ᱛᱮᱦᱚᱸ ᱚᱞᱚᱜ ᱯᱟᱲᱦᱟᱣ ᱥᱟᱶᱼᱥᱟᱶ ᱛᱮᱦᱚᱸ ᱩᱱᱠᱩ ᱠᱷᱮᱞᱳᱰ ᱠᱚᱦᱚᱸ ᱫᱚᱨᱠᱟᱨᱚᱜ ᱠᱟᱱ ᱛᱟᱠᱚᱣᱟ ᱠᱷᱮᱞᱳᱰ ᱨᱮᱫᱚ ᱡᱩᱫᱤ ᱵᱚᱱ ᱞᱟᱹᱭᱟ ᱡᱮ ᱠᱷᱮᱞᱳᱰ ᱫᱚ ᱪᱮᱫᱟᱜ ᱫᱚᱨᱠᱟᱨᱚᱜ ᱠᱟᱱᱟ ᱠᱷᱮᱞᱚᱰ ᱞᱟᱹᱜᱤᱫ ᱛᱮᱫᱚ ᱡᱮᱢᱚᱱ ᱥᱩᱫᱩ ᱟᱠᱚᱣᱟᱜ ᱡᱟᱦᱟᱸ ᱦᱚᱲᱢᱚ ᱦᱚᱲᱢᱚ ᱪᱚᱨᱪᱟ ᱞᱟᱹᱜᱤᱫ ᱛᱮ ᱡᱟᱛᱮ ᱦᱚᱲᱢᱚ ᱠᱚ ᱱᱟᱯᱟᱭ ᱛᱟᱦᱮᱱ ᱢᱟ ᱥᱮ ᱦᱚᱲᱢᱚ ᱠᱚ ᱴᱷᱤᱠ ᱴᱷᱟᱠ ᱛᱟᱦᱮᱱ ᱢᱟ ᱚᱱᱟ ᱞᱟᱜᱟᱱ ᱛᱮᱦᱚᱸ ᱠᱷᱮᱞᱳᱰ ᱫᱚ ᱮᱠᱟᱞ ᱜᱮ ᱞᱟᱹᱠᱛᱤ ᱢᱮᱱᱟᱜᱼᱟ ᱡᱮᱢᱚᱱ ᱠᱷᱮᱞᱳᱰ ᱢᱚᱫᱽᱫᱷᱮᱨᱮ ᱡᱮᱢᱚᱱ ᱵᱚᱱ ᱞᱟᱹᱭᱟ ᱡᱩᱫᱤ ᱡᱮᱢᱚᱱ ᱢᱮᱱᱟᱜᱼᱟ ᱟᱵᱚᱱᱟᱜ ᱟᱹᱛᱩ ᱴᱚᱞᱟ ᱯᱟᱲᱟ ᱠᱚᱨᱮᱱᱟᱜ ᱟᱹᱰᱤ ᱨᱚᱠᱚᱢ ᱩᱠᱩ ᱪᱩᱠᱩ ᱠᱷᱮᱞ ᱰᱟᱹᱰᱭᱟᱹ ᱠᱷᱮᱞ ᱠᱟᱵᱟᱰᱤ ᱠᱷᱮᱞ ᱵᱤᱞᱤ ᱟᱹᱛᱠᱤᱨ ᱱᱚᱣᱟ ᱠᱚ ᱠᱷᱮᱞ ᱠᱚᱦᱚᱸ ᱩᱱᱠᱩ ᱠᱷᱮᱞ ᱫᱚ ᱫᱚᱨᱠᱟᱨ ᱢᱮᱱᱟᱜ ᱠᱟᱫᱟ ᱟᱨ ᱚᱱᱟ ᱪᱷᱟᱰᱟ ᱠᱟᱛᱮᱫ ᱦᱚᱸ ᱧᱮᱞ ᱟᱵᱚᱱ ᱡᱩᱫᱤ ᱟᱹᱰᱤ ᱨᱚᱠᱚᱢ ᱟᱨᱚ ᱟᱭᱢᱟ ᱞᱮᱠᱟᱱᱟᱜ ᱠᱷᱮᱞᱳᱰ ᱠᱚᱦᱚᱸ ᱢᱮᱱᱟᱜᱼᱟ ᱡᱮᱢᱚᱱ ᱤᱥᱠᱩᱞ ᱠᱚᱞᱮᱡᱽ ᱠᱚᱨᱮ ᱦᱚᱸ ᱠᱷᱮᱞᱳᱰ ᱦᱮᱯᱨᱟᱣ ᱫᱚ ᱦᱩᱭᱩᱜ ᱜᱮᱭᱟ ᱚᱱᱟ ᱠᱚᱨᱮ ᱦᱚᱸ ᱯᱟᱨᱴᱤᱥᱤᱯᱮᱴ ᱫᱚ ᱚᱵᱚᱥᱥᱳᱭ ᱞᱟᱹᱠᱛᱤ ᱢᱮᱱᱟᱜᱼᱟ ᱚᱱᱟ ᱠᱚᱨᱮᱫ ᱡᱩᱫᱤ ᱟᱵᱚ ᱵᱟᱵᱚᱱ ᱯᱟᱨᱴᱤᱥᱤᱯᱮᱴᱟ ᱥᱮ ᱫᱟᱣ ᱡᱩᱫᱤ ᱵᱟᱵᱚᱱ ᱦᱟᱛᱟᱣᱟ ᱛᱟᱦᱞᱮ ᱟᱵᱚᱱᱟᱜ ᱡᱟᱦᱟᱸ ᱧᱩᱛᱩᱢ ᱚᱱᱟ ᱧᱩᱛᱩᱢ ᱟᱵᱚᱣᱟᱜ ᱥᱟᱶᱛᱟ ᱨᱮ ᱥᱮ ᱱᱚᱣᱟ ᱥᱤᱧᱚᱛ ᱫᱤᱥᱚᱢ ᱨᱮ ᱵᱟᱝᱵᱚᱱ ᱵᱟᱝ ᱩᱪᱷᱱᱟᱹᱜ ᱛᱟᱵᱚᱱᱟ ᱚᱱᱟᱛᱤᱧ ᱞᱟᱹᱭᱟ ᱠᱷᱮᱞᱳᱰ ᱠᱷᱮᱞᱳᱰ ᱛᱟᱞᱟ ᱠᱷᱮᱞᱳᱰ ᱛᱟᱞᱟ ᱛᱮᱦᱚᱸ ᱟᱹᱰᱤᱜᱟᱱ ᱢᱟᱹᱱᱢᱤ ᱜᱮ ᱞᱟᱦᱟ ᱥᱮᱫ ᱠᱚ ᱞᱟᱦᱟ ᱪᱟᱞᱟᱣ ᱠᱟᱱᱟ ᱚᱱᱟᱛᱤᱧ ᱞᱟᱹᱭᱟ ᱠᱷᱮᱞᱳᱰ ᱦᱚᱸ ᱚᱵᱚᱥᱥᱳᱭ ᱞᱟᱹᱠᱛᱤ ᱠᱟᱱᱟ ᱠᱷᱮᱞᱳᱰ ᱫᱟᱨᱟᱭ ᱛᱮᱫᱚ ᱟᱢᱟᱜ ᱦᱚᱲᱢᱚ ᱦᱚᱸ ᱵᱷᱟᱹᱜᱤ ᱛᱟᱦᱮᱱᱟ ᱟᱨ ᱟᱢ ᱦᱚᱸ ᱱᱚᱣᱟ ᱠᱷᱮᱞᱳᱰ ᱛᱟᱞᱟ ᱛᱮᱦᱚᱸ ᱢᱟᱲᱟᱝ ᱥᱮᱫ ᱮᱢ ᱪᱟᱞᱟᱣ ᱫᱟᱲᱮᱭᱟᱜᱼᱟ ᱟᱨ ᱡᱩᱫᱤ ᱚᱞᱚᱜ ᱯᱟᱲᱦᱟᱜ ᱫᱚ ᱡᱮᱢᱚᱱ ᱟᱵᱚ ᱡᱩᱫᱤ ᱱᱤᱛᱚᱜ ᱜᱮ ᱡᱮ ᱠᱷᱟᱹᱞᱤ ᱱᱚᱣᱟ ᱴᱩᱠᱩ ᱜᱤᱧ ᱚ ᱛ ᱝ ᱜᱤᱧ ᱥᱮᱬᱟ ᱠᱮᱫᱟ ᱤᱱᱟᱹ ᱠᱷᱟᱱᱜᱮ ᱤᱧᱟᱹᱜ ᱫᱚ ᱡᱚᱛᱚ ᱠᱤᱪᱷᱩ ᱦᱩᱭᱮᱱ ᱛᱤᱧᱟ ᱚᱱᱠᱟ ᱞᱮᱠᱷᱟᱱ ᱫᱚ ᱵᱟᱝ ᱜᱟᱱᱚᱜᱼᱟ ᱚᱞᱚᱜ ᱯᱟᱲᱦᱟᱣ ᱫᱚ ᱢᱟᱲᱟᱝ ᱥᱮᱱ ᱦᱚᱸ ᱟᱵᱚ ᱯᱩᱨᱟᱹ ᱪᱮᱛᱟᱱ ᱥᱮᱫ ᱠᱚᱞᱮᱡᱽ ᱮᱢ ᱮ ᱛᱟᱯᱚᱨᱮ ᱯᱤᱮᱭᱤᱪᱰᱤ ᱱᱚᱣᱟ ᱠᱚᱵᱚᱱ ᱠᱚᱨᱟᱣ ᱞᱮᱱᱠᱷᱟᱱ ᱫᱚ ᱟᱵᱚᱱᱟᱜ ᱥᱟᱶᱛᱟ ᱤᱫᱤ ᱠᱟᱛᱮᱫ ᱥᱮ ᱟᱵᱚᱱᱟᱜ ᱟᱹᱨᱤᱪᱟᱹᱞᱤ ᱤᱫᱤ ᱠᱟᱛᱮᱫ ᱟᱹᱰᱤ ᱠᱤᱪᱷᱩ ᱵᱚᱱ ᱵᱟᱲᱟᱭ ᱫᱟᱲᱮᱭᱟᱜᱼᱟ ᱛᱤᱱᱟᱹᱜ ᱜᱮ ᱢᱟᱲᱟᱝ ᱥᱮᱫ ᱵᱚᱱ ᱯᱟᱲᱦᱟᱜᱼᱟ ᱩᱱᱟᱹᱜ ᱜᱮ ᱟᱵᱚ ᱟᱹᱰᱤ ᱨᱚᱠᱚᱢ ᱵᱤᱥᱚᱭ ᱛᱮᱵᱚᱱ ᱟᱵᱚ ᱵᱟᱲᱟᱭ ᱫᱟᱲᱮᱭᱟᱜᱼᱟ ᱟᱵᱚ ᱡᱩᱫᱤ ᱦᱟᱞᱠᱟ ᱜᱮᱵᱚᱱ ᱯᱟᱲᱦᱟᱜᱼᱟ ᱛᱚᱵᱮ ᱚᱱᱟ ᱦᱟᱞᱠᱟ ᱡᱤᱱᱤᱥ ᱜᱮᱵᱚᱱ ᱵᱟᱲᱟᱭ ᱫᱟᱲᱮᱭᱟᱜᱼᱟ ᱢᱟᱱᱮ ᱡᱟᱦᱟᱸ ᱱᱚᱣᱟ ᱥᱚᱢᱟᱡᱽ ᱨᱮᱱᱟᱜ ᱡᱟᱦᱟᱸ ᱛᱤᱱᱟᱹᱜ ᱟᱹᱨᱤᱪᱟᱹᱞᱤ ᱢᱮᱱᱟᱜᱼᱟ ᱥᱮ ᱥᱚᱝᱵᱤᱫᱷᱟᱱ ᱨᱮᱱᱟᱜ ᱡᱟᱦᱟᱸ ᱟᱹᱨᱤᱪᱟᱹᱞᱤ ᱢᱮᱱᱟᱜᱼᱟ ᱚᱱᱟ ᱟᱵᱚ ᱴᱷᱤᱠ ᱥᱟᱺᱦᱤᱡ ᱵᱟᱵᱚᱱ ᱵᱟᱰᱟᱭ ᱛᱤᱭᱳᱜ ᱫᱟᱲᱮᱭᱟᱜᱼᱟ ᱟᱨ ᱱᱚᱣᱟ ᱡᱩᱫᱤ ᱵᱟᱵᱚᱱ ᱵᱟᱲᱟᱭ ᱛᱤᱭᱳᱜ ᱫᱟᱲᱮᱭᱟᱜᱼᱟ ᱛᱟᱦᱞᱮ ᱟᱵᱚ ᱱᱚᱣᱟ ᱥᱤᱧᱚᱛ ᱫᱤᱥᱚᱢ ᱨᱮᱱ ᱡᱟᱦᱟᱸᱭ ᱮᱴᱟᱜ ᱮᱴᱟᱜ ᱢᱟᱹᱱᱢᱤ ᱠᱚ ᱮᱴᱟᱜ ᱮᱴᱟᱜ ᱡᱟᱹᱛᱤ ᱠᱚ ᱢᱮᱱᱟᱜ ᱠᱚᱣᱟ ᱩᱱᱠᱩ ᱠᱚ ᱮᱴᱟᱜ ᱮᱴᱟᱜ ᱯᱟᱹᱨᱤᱥ ᱨᱮᱱ ᱡᱟᱹᱛᱤ ᱨᱮᱱ ᱦᱚᱲ ᱠᱚ ᱢᱮᱱᱟᱜ ᱠᱚᱣᱟ ᱩᱱᱠᱩ ᱠᱚ ᱟᱵᱚ ᱪᱤᱠᱟᱹ ᱵᱚᱱᱟ ᱠᱚ ᱡᱚᱛᱚ ᱠᱚ ᱮᱲᱮ ᱪᱟᱵᱟ ᱵᱚᱱᱟ ᱚᱱᱟᱛᱤᱧ ᱞᱟᱹᱭᱟ ᱡᱮ ᱯᱟᱲᱦᱟᱜ ᱫᱚ ᱮᱠᱟᱞ ᱜᱮ ᱞᱟᱹᱠᱛᱤ ᱢᱮᱱᱟᱜᱼᱟ ᱟᱨ ᱯᱟᱲᱦᱟᱣ ᱫᱚ ᱮᱠᱟᱞᱜᱮ ᱡᱟᱹᱨᱩᱲ ᱠᱟᱱ ᱜᱮᱭᱟ